ᱦᱚᱸ ᱥᱚᱨᱠᱟᱨᱤ ᱦᱟᱥᱯᱟᱛᱟᱞ ᱟᱨ ᱯᱨᱟᱭᱵᱷᱮᱴ ᱦᱟᱥᱯᱟᱛᱟᱞ ᱠᱚ ᱢᱩᱫᱽᱨᱮ ᱯᱷᱟᱨᱟᱠ ᱢᱮᱱᱟᱜ ᱟᱠᱟᱫ ᱜᱮᱭᱟ ᱮᱠᱪᱩᱞᱤ ᱥᱚᱨᱠᱟᱨᱤ ᱦᱟᱥᱯᱟᱛᱟᱞ ᱨᱮᱫᱚ ᱥᱚᱨᱠᱟᱨᱤ ᱯᱟᱥᱴᱟ ᱥᱮᱡ ᱠᱷᱚᱱ ᱟᱹᱰᱤ ᱰᱷᱮᱨ ᱜᱚᱲᱚ ᱥᱚᱯᱚᱦᱚᱫ ᱵᱚᱱ ᱧᱟᱢᱟ ᱪᱮ ᱟᱨᱵᱚᱱ ᱧᱟᱢᱮᱫ ᱜᱮᱭᱟ ᱟᱨ ᱥᱚᱨᱠᱟᱨᱤ ᱦᱟᱥᱯᱟᱛᱟᱞ ᱨᱮᱫᱚ ᱯᱚᱭᱥᱟ ᱦᱚᱸ ᱵᱟᱝ ᱠᱷᱚᱨᱚᱪᱚᱜᱼᱟ ᱟᱨ ᱯᱨᱟᱭᱵᱷᱮᱹᱴ ᱦᱟᱥᱯᱟᱛᱟᱞ ᱨᱮᱫᱚ ᱧᱮᱞ ᱞᱮᱠᱷᱟᱱ ᱫᱚ ᱢᱟᱱᱮ ᱯᱩᱭᱥᱟᱹ ᱴᱟᱠᱟ ᱦᱚᱲᱟᱜ ᱜᱮ ᱢᱟᱱᱮ ᱦᱟᱥᱯᱟᱛᱟᱞ ᱠᱟᱱᱟ ᱨᱮᱸᱜᱮᱡ ᱦᱚᱲ ᱠᱚ ᱞᱟᱹᱜᱤᱫ ᱫᱚ ᱡᱟᱦᱟᱸ ᱞᱮᱠᱟ ᱢᱟᱱᱮ ᱥᱚᱨᱠᱟᱨᱤ ᱦᱟᱥᱯᱟᱛᱟᱞ ᱜᱮ ᱪᱟᱞᱟᱣ ᱞᱟᱹᱠᱛᱤ ᱠᱟᱱᱟ ᱥᱚᱨᱠᱟᱨᱤ ᱦᱟᱥᱯᱟᱛᱟᱞ ᱦᱚᱸ ᱪᱟᱞᱟᱣ ᱞᱟᱹᱠᱛᱤᱭᱟᱱ ᱠᱟᱱ ᱜᱮᱭᱟ ᱟᱨ ᱥᱚᱨᱠᱟᱨᱤ ᱦᱟᱥᱯᱟᱛᱟᱞ ᱨᱮᱫᱚ ᱯᱚᱭᱥᱟ ᱦᱚᱸ ᱵᱟᱝ ᱠᱷᱚᱨᱚᱪᱚᱜ ᱛᱟᱵᱚᱱ ᱟᱫᱚ ᱥᱚᱨᱠᱟᱨᱤ ᱦᱟᱥᱯᱟᱛᱟᱞ ᱨᱮᱫᱚ ᱱᱤᱛᱚᱜ ᱚᱱᱠᱟ ᱦᱚᱸ ᱧᱮᱞᱚᱜ ᱠᱟᱱᱟ ᱡᱮ ᱠᱤ ᱯᱨᱟᱭᱵᱷᱮᱹᱴ ᱦᱟᱥᱯᱟᱛᱟᱞ ᱦᱟᱥᱯᱟᱛᱟᱞ ᱞᱮᱠᱟ ᱥᱚᱨᱠᱟᱨᱤ ᱦᱟᱥᱯᱟᱛᱟᱞ ᱨᱮ ᱵᱟᱝᱠᱚ ᱫᱷᱮᱭᱟᱱ ᱟᱠᱚᱣᱟ ᱯᱨᱟᱭᱵᱷᱮᱹᱴ ᱦᱟᱥᱯᱟᱛᱟᱞ ᱨᱮᱫᱚ ᱥᱟᱹᱦᱤ ᱥᱚᱢᱚᱭ ᱨᱮ ᱨᱟᱱ ᱢᱩᱨᱜᱟᱹᱱ ᱡᱮ ᱮᱢᱟᱱ ᱛᱮᱢᱟᱱ ᱨᱩᱜᱤ ᱵᱮᱵᱚᱦᱟᱨ ᱞᱟᱹᱜᱤᱫ ᱩᱱᱠᱩ ᱞᱟᱹᱜᱤᱫ ᱥᱚᱢᱚᱭ ᱚᱠᱛᱚ ᱨᱮᱜᱮ ᱢᱟᱱᱮ ᱩᱱᱠᱩ ᱠᱚ ᱮᱞᱟᱡᱽ ᱠᱚᱣᱟ ᱟᱨ ᱥᱚᱨᱠᱟᱨᱤ ᱦᱟᱥᱯᱟᱛᱟᱞ ᱨᱮ ᱱᱤᱝᱠᱟᱹ ᱠᱟᱱᱟ ᱡᱮ ᱥᱚᱢᱚᱭ ᱨᱮᱦᱚᱸ ᱵᱟᱠᱷᱟᱡ ᱩᱱᱠᱩ ᱰᱟᱠᱴᱚᱨ ᱠᱚ ᱵᱟᱝ ᱠᱚ ᱦᱤᱡᱩᱜᱼᱟ ᱪᱤᱠᱟᱹᱛᱮ ᱩᱱᱠᱩ ᱢᱟ ᱥᱚᱨᱠᱟᱨᱤ ᱰᱟᱠᱴᱚᱨ ᱠᱟᱱᱟ ᱠᱚᱥᱮ ᱩᱱᱠᱩ ᱢᱟ ᱯᱚᱭᱥᱟ ᱢᱟ ᱧᱟᱢᱮᱫ ᱜᱮᱭᱟ ᱠᱚᱥᱮ ᱮᱱᱠᱷᱟᱱ ᱟᱠᱚ ᱫᱚ ᱩᱱᱟᱹᱜ ᱪᱮᱫ ᱦᱚᱸ ᱩᱱᱟᱹᱜ ᱪᱤᱱᱛᱟᱹ ᱫᱚ ᱵᱟᱠᱚ ᱵᱩᱡᱷᱟᱹᱣᱟ ᱟᱨ ᱯᱨᱟᱭᱵᱷᱮᱹᱴ ᱦᱟᱥᱯᱟᱛᱟᱞ ᱨᱮᱫᱚ ᱱᱤᱝᱠᱟᱹ ᱠᱤ ᱢᱚᱛᱞᱚᱵ ᱠᱤ ᱩᱱᱠᱩ ᱟᱠᱚᱣᱟᱜ ᱟᱱᱰᱟᱨ ᱨᱮ ᱠᱟᱹᱢᱤᱭᱟᱠᱚ ᱡᱩᱫᱤ ᱟᱠᱚ ᱵᱮᱥᱛᱮ ᱵᱟᱠᱚ ᱤᱱᱟᱹᱜ ᱠᱷᱟᱱ ᱢᱟ ᱯᱨᱟᱭᱵᱷᱮᱹᱴ ᱯᱟᱥᱴᱟ ᱥᱮᱫ ᱠᱷᱚᱡ ᱢᱟ ᱩᱱᱠᱩ ᱢᱟ ᱩᱱᱟᱹᱜ ᱵᱟᱝᱠᱚ ᱠᱩᱥᱤᱭᱟᱠᱚ ᱜᱮᱭᱟ ᱟᱨ ᱪᱮ ᱟᱨ ᱦᱟᱥᱯᱟᱛᱟᱞ ᱦᱚᱸ ᱵᱮᱥ ᱛᱟᱠᱚ ᱵᱟᱝ ᱪᱟᱞᱟᱜᱼᱟ ᱟᱨ ᱱᱤᱭᱟᱹ ᱢᱮᱱ ᱥᱟᱱᱟᱧᱟ ᱡᱮ ᱢᱟᱱᱮ ᱡᱟᱦᱟᱸ ᱞᱮᱠᱟ ᱨᱮᱸᱜᱮᱡ ᱦᱚᱲ ᱨᱮᱸᱜᱮᱡ ᱦᱚᱲ ᱫᱚ ᱡᱟᱫᱟ ᱛᱟᱨ ᱢᱟᱱᱮ ᱥᱚᱨᱠᱟᱨᱤ ᱦᱟᱥᱯᱟᱛᱟᱞ ᱜᱮᱵᱚᱱ ᱤᱫᱤᱭᱮᱫ ᱠᱚᱣᱟ ᱟᱨ ᱯᱨᱟᱭᱵᱷᱮᱹᱴ ᱦᱟᱥᱯᱟᱛᱟᱞ ᱫᱚ ᱵᱟᱝ ᱵᱚ ᱤᱫᱤ ᱫᱟᱲᱮ ᱠᱚᱣᱟ ᱪᱤᱠᱟᱛᱮ ᱚᱸᱰᱮ ᱫᱚ ᱯᱩᱭᱥᱟᱹ ᱦᱚᱸ ᱰᱷᱮᱨ ᱜᱮ ᱞᱟᱜᱟᱜᱼᱟ ᱡᱩᱫᱤ ᱩᱭᱦᱟᱹᱨ ᱞᱮᱠᱷᱟᱱ ᱫᱚ ᱥᱚᱨᱠᱟᱨᱤ ᱦᱟᱥᱯᱟᱛᱟᱞ ᱦᱚᱸ ᱵᱮᱥ ᱜᱮᱭᱟ ᱚᱸᱰᱮ ᱩᱱᱟᱹᱜ ᱯᱚᱭᱥᱟ ᱛᱟᱵᱚ ᱵᱟᱝ ᱠᱷᱚᱨᱚᱪᱚᱜᱼᱟ ᱡᱩᱫᱤ ᱰᱟᱠᱴᱚᱨ ᱠᱚ ᱥᱟᱹᱦᱤ ᱛᱮᱠᱚ ᱛᱟᱦᱮᱱᱟ ᱥᱟᱹᱦᱤ ᱛᱮᱠᱚ ᱮᱞᱟᱡᱽ ᱠᱚᱣᱟ ᱮᱱᱠᱷᱟᱱ ᱫᱚ ᱢᱟᱱᱮ ᱥᱚᱨᱠᱟᱨᱤ ᱦᱟᱥᱯᱟᱛᱟᱞ ᱨᱮᱦᱚᱸ ᱵᱮᱥ ᱛᱮᱜᱮ ᱮᱞᱟᱡᱽ ᱦᱩᱭᱩᱜᱼᱟ ᱟᱫᱚ ᱱᱤᱛᱚᱜ ᱱᱚᱝᱠᱟ ᱧᱮᱞᱚᱜᱼᱟ ᱡᱮ ᱱᱮᱛᱟᱨ ᱢᱟ ᱱᱚᱝᱠᱟ ᱧᱮᱞᱚᱜ ᱠᱟᱱᱟ ᱥᱚᱨᱠᱟᱨᱤ ᱦᱟᱥᱯᱟᱛᱟᱞ ᱨᱮᱫᱚ ᱨᱳᱜᱤ ᱵᱤᱢᱟᱨ ᱠᱚ ᱩᱱᱟᱹᱜ ᱵᱟᱝᱠᱚ ᱫᱷᱮᱭᱟᱱ ᱠᱚ ᱠᱟᱱᱛᱮ ᱯᱟᱞᱮᱫ ᱢᱟᱱᱮ ᱱᱤᱛᱚᱜ ᱧᱮᱞᱚᱜᱚᱜ ᱡᱟᱫᱟ ᱛᱟᱨᱢᱟᱱᱮ ᱡᱟᱹᱥᱛᱤ ᱡᱟᱦᱟᱸᱭ ᱥᱤᱨᱤᱭᱟᱥ ᱮᱱᱟᱭ ᱮᱱᱰᱮᱠᱷᱟᱱ ᱩᱱᱤ ᱫᱚ ᱢᱟᱱᱮ ᱯᱨᱟᱭᱵᱷᱮᱹᱴ ᱦᱟᱥᱯᱟᱛᱟᱞ ᱜᱮᱠᱚ ᱤᱫᱤᱭᱮ ᱠᱟᱱᱟ ᱟᱨ ᱪᱤᱠᱟᱹᱭᱟᱢ ᱵᱷᱟᱹᱭ ᱢᱟᱱᱮ ᱡᱤᱣᱤ ᱫᱚ ᱢᱤᱫ ᱫᱷᱟᱹᱣ ᱜᱮ ᱦᱤᱡᱩᱜᱼᱟ ᱫᱚᱦᱲᱟ ᱢᱟ ᱵᱟᱭ ᱦᱤᱡᱩᱜᱼᱟ ᱯᱚᱭᱥᱟ ᱴᱟᱠᱟ ᱫᱚ ᱡᱟᱦᱟᱸ ᱜᱮ ᱠᱷᱚᱨᱚᱪᱚᱜ ᱨᱮᱦᱚᱸ ᱚᱱᱟᱛᱮ ᱢᱟᱱᱮ ᱡᱟᱫᱟᱛᱚᱨ ᱟᱹᱞᱤᱧ ᱦᱚᱸ ᱢᱚᱛᱞᱚᱵ ᱠᱤ ᱩᱭᱦᱟᱹᱨ ᱦᱚᱸᱞᱤᱧ ᱩᱭᱦᱟᱹᱨ ᱜᱮᱭᱟ ᱢᱚᱛᱞᱚᱵ ᱠᱤ ᱥᱚᱨᱠᱟᱨᱤ ᱦᱟᱥᱯᱟᱛᱟᱞ ᱨᱮᱜᱮ ᱮᱠᱪᱩᱞᱤ ᱮᱞᱟᱡᱽ ᱫᱚᱨᱠᱟᱨ ᱪᱤᱠᱟᱹᱛᱮ ᱱᱚᱰᱮ ᱯᱚᱭᱥᱟ ᱦᱚᱸ ᱠᱚᱢ ᱞᱟᱜᱟᱜᱼᱟ ᱯᱨᱟᱭᱵᱷᱮᱹᱴ ᱨᱮᱫᱚ ᱡᱟᱹᱥᱛᱤ ᱯᱚᱭᱥᱟ ᱞᱟᱜᱟᱜᱼᱟ ᱟᱨ ᱪᱤᱠᱟᱹᱭᱟᱢ ᱢᱟᱱᱮ ᱚᱱᱠᱟ ᱢᱟᱱᱮ ᱡᱩᱫᱤ ᱥᱚᱨᱠᱟᱨᱤ ᱦᱟᱥᱯᱟᱛᱟᱞ ᱨᱮ ᱡᱟᱹᱥᱛᱤ ᱮᱞᱟᱡᱽ ᱵᱟᱝ ᱦᱩᱭᱩᱜᱼᱟ ᱤᱱᱟᱹᱜ ᱠᱷᱟᱱ ᱯᱨᱟᱭᱵᱷᱮᱹᱴ ᱨᱮᱢ ᱤᱫᱤᱭᱮᱭᱟ ᱢᱟᱱᱮ ᱡᱟᱦᱟᱸ ᱞᱮᱠᱟᱛᱮ ᱢᱟᱱᱮ ᱦᱚᱲᱮ ᱵᱟᱧᱪᱟᱜ ᱢᱟ ᱦᱚᱲᱮ ᱵᱟᱧᱪᱟᱜ ᱢᱟ ᱦᱚᱲᱮ ᱵᱟᱧᱪᱟᱣ ᱞᱮᱱᱠᱷᱟᱡ ᱪᱮᱫ ᱢᱤᱫ ᱫᱷᱟᱹᱣ ᱯᱩᱭᱥᱟᱹ ᱛᱮ ᱪᱟᱞᱟᱣ ᱫᱚᱦᱲᱟᱢᱟ ᱵᱟᱝ ᱫᱚᱦᱲᱟ ᱚᱱᱟ ᱯᱩᱭᱥᱟᱹ ᱦᱮᱡ ᱨᱩᱣᱟᱹᱲ ᱜᱮᱭᱟ ᱟᱫᱚ ᱚᱱᱮ ᱚᱱᱠᱟᱛᱮ ᱢᱟᱱᱮ ᱩᱭᱦᱟᱹᱨ ᱢᱟ ᱢᱟᱱᱮ ᱡᱚᱛᱚ ᱦᱚᱲᱜᱮ ᱢᱟᱱᱮ ᱩᱭᱦᱟᱹᱨ ᱢᱟ ᱢᱟᱱᱮ ᱡᱚᱛᱚ ᱦᱚᱲᱜᱮ ᱛᱟᱦᱮᱱᱟ ᱡᱮ ᱥᱚᱨᱠᱟᱨᱤ ᱦᱟᱥᱯᱟᱛᱟᱞ ᱨᱮᱜᱮ ᱵᱚᱱ ᱮᱞᱟᱡᱽ ᱠᱚᱣᱟ ᱢᱮᱱᱛᱮ ᱟᱫᱚ ᱱᱚᱜᱼᱚ ᱱᱚᱝᱠᱟ ᱵᱮᱥ ᱵᱟᱝ ᱦᱩᱭᱩᱜ ᱠᱟᱱᱛᱮ ᱢᱟᱱᱮ ᱯᱨᱟᱭᱵᱷᱮᱹᱴ ᱛᱮᱵᱚ ᱤᱫᱤᱭᱮᱫ ᱠᱚᱣᱟ ᱟᱨ ᱛᱚᱨᱚᱠ ᱯᱷᱚᱨᱚᱠ ᱱᱤᱭᱟᱹ ᱢᱮᱱᱟᱜᱟ ᱡᱮ ᱢᱚᱛᱞᱚᱵ ᱠᱤ ᱱᱤᱛᱚᱜ ᱡᱟᱦᱟᱸ ᱞᱮᱠᱟ ᱧᱮᱞᱚᱜ ᱠᱟᱱᱟ ᱥᱚᱨᱠᱟᱨᱤ ᱦᱟᱥᱯᱟᱛᱟᱞ ᱨᱮᱫᱚ ᱩᱱᱟᱹᱜ ᱵᱮᱥ ᱫᱚ ᱵᱟᱝ ᱠᱚ ᱚᱞᱟ ᱪᱮᱫ ᱠᱚ ᱟᱨ ᱯᱨᱟᱭᱵᱷᱮᱹᱴ ᱨᱮᱫᱚ ᱢᱟᱱᱮ ᱟᱹᱰᱤ ᱵᱮᱥ ᱮᱞᱟᱡᱽ ᱦᱩᱭᱩᱜ ᱠᱟᱱᱟ ᱢᱟ ᱛᱚᱵᱮ ᱤᱱᱟᱹ ᱢᱮᱱ ᱠᱟᱛᱮ ᱡᱚᱦᱟᱨ